ᱪᱟᱨᱡᱟᱨ ᱫᱚ ᱟᱹᱰᱤ ᱢᱟᱱᱮ ᱢᱤᱫ ᱫᱤᱠ ᱛᱮᱫᱚ ᱠᱷᱟᱨᱟᱯ ᱡᱤᱱᱤᱥ ᱠᱟᱱᱟ ᱢᱤᱫ ᱫᱤᱠ ᱛᱮᱫᱚ ᱵᱷᱟᱹᱞᱤ ᱡᱤᱱᱤᱥ ᱠᱟᱱᱟ ᱪᱟᱨᱡᱟᱨ ᱵᱟᱝᱠᱷᱟᱱ ᱯᱷᱳᱱ ᱵᱟᱝ ᱪᱟᱨᱡᱚᱜᱼᱟ ᱞᱟᱭᱤᱴ ᱵᱟᱝ ᱪᱟᱨᱡᱚᱜᱼᱟ ᱡᱚᱛᱚᱱᱟᱜ ᱜᱮ ᱛᱳ ᱪᱟᱨᱡᱟᱨ ᱛᱳ ᱠᱷᱟᱨᱟᱯ ᱡᱤᱱᱤᱥ ᱡᱩᱛ ᱜᱮ ᱵᱮᱥᱤ ᱫᱚ ᱦᱩᱭᱩᱜᱼᱟ ᱤᱧ ᱡᱟᱦᱟᱸ ᱯᱷᱳᱱ ᱥᱟᱶᱛᱮ ᱪᱟᱨᱡᱟᱨ ᱧᱟᱢ ᱞᱤᱫᱟᱹᱧ ᱚᱱᱟ ᱪᱟᱨᱡᱟᱨ ᱪᱟᱨᱡᱽ ᱨᱮ ᱞᱟᱜᱟᱣ ᱞᱤᱫᱟᱹᱧ ᱢᱤᱫ ᱫᱤᱱ ᱛᱳ ᱪᱟᱨᱡᱽ ᱪᱟᱨᱡᱽ ᱛᱮᱜᱮ ᱟᱡ ᱛᱮᱜᱮ ᱚᱯᱷ ᱮᱱ ᱛᱤᱧᱟᱹ ᱯᱚᱨᱮ ᱵᱟᱝ ᱪᱟᱨᱡᱚᱜ ᱠᱟᱱ ᱛᱤᱧᱟᱹ ᱛᱳ ᱯᱚᱨᱮ ᱧᱮᱞ ᱫᱟᱹᱧ ᱡᱮ ᱪᱟᱨᱡᱟᱨ ᱫᱚ ᱵᱟᱹᱲᱤᱡ ᱠᱟᱱᱟ ᱟᱹᱰᱤ ᱠᱷᱟᱨᱟᱯ ᱤᱧ ᱵᱩᱡᱷᱟᱹᱣ ᱠᱮᱫᱟ ᱟᱨ ᱪᱤᱠᱟᱹ ᱵᱟᱹᱲᱤᱡ ᱮᱱᱟ ᱤᱧᱦᱚᱸ ᱵᱟᱹᱧ ᱵᱩᱡᱽ ᱫᱟᱲᱮ ᱟᱫᱟ ᱛᱟᱨᱯᱚᱨ ᱤᱝᱠᱟᱹ ᱪᱟᱨᱡᱟᱨ ᱛᱚᱠᱷᱚᱱ ᱮᱴᱟᱜᱟᱜ ᱤᱧ ᱦᱟᱛᱟᱣ ᱠᱮᱫᱟ ᱜᱷᱩᱨᱮ ᱛᱚᱠᱷᱚᱱ ᱱᱚᱣᱟᱛᱮ ᱪᱟᱨᱡᱽ ᱠᱤᱫᱟᱹᱧ ᱟᱨ ᱪᱟᱨᱡᱟᱨ ᱪᱟᱨᱡᱟᱨ ᱫᱚ ᱟᱹᱰᱤ ᱠᱷᱟᱨᱟᱯ ᱡᱤᱱᱤᱥ ᱠᱟᱱᱟ ᱜᱤᱫᱽᱨᱟᱹ ᱠᱚ ᱠᱟᱹᱴᱤᱡ ᱜᱤᱫᱽᱨᱟᱹ ᱠᱚ ᱡᱚᱴᱮᱫ ᱞᱮᱠᱷᱟᱱ ᱠᱟᱨᱮᱱᱴᱚᱜᱼᱟ ᱠᱚ ᱤᱧ ᱦᱚᱸᱧ ᱠᱟᱨᱮᱱᱴ ᱵᱟᱲᱟ ᱟᱠᱟᱱᱟ ᱪᱟᱨᱡᱟᱨ ᱯᱟᱥᱮᱨᱮ ᱡᱟᱛᱮ ᱠᱟᱹᱴᱤᱡ ᱜᱤᱫᱽᱨᱟᱹ ᱟᱞᱚᱠᱚ ᱛᱟᱦᱮᱱ ᱢᱟ ᱪᱟᱨᱡᱟᱨ ᱫᱚ ᱠᱳᱱᱳ ᱥᱚᱢᱚᱭ ᱧᱮᱞᱟᱢ ᱦᱚᱴᱟᱛ ᱪᱟᱨᱡᱽ ᱨᱮᱢ ᱞᱟᱜᱟᱣ ᱠᱮᱫᱟ ᱚᱴᱮᱡ ᱜᱚᱫ ᱮᱱᱟ ᱢᱟᱱᱮ ᱪᱟᱨᱡᱟᱨ ᱦᱚᱸ ᱚᱴᱮᱡ ᱮᱱᱟ ᱟᱨ ᱯᱷᱳᱱ ᱦᱚᱸ ᱚᱴᱮᱡ ᱜᱚᱫᱚᱜᱼᱟ ᱚᱱᱠᱟ ᱡᱚᱸ ᱦᱩᱭᱩᱜᱼᱟ ᱛᱳ ᱪᱟᱨᱡᱟᱨ ᱫᱚ ᱟᱹᱰᱤ ᱠᱷᱟᱨᱟᱯ ᱡᱤᱱᱤᱥ ᱠᱟᱱᱟ ᱛᱳ ᱵᱮᱵᱚᱦᱟᱨ ᱜᱮᱭᱟᱵᱚᱱ ᱡᱚᱛᱚ ᱦᱚᱲᱜᱮ ᱤᱧ ᱦᱚᱸᱧ ᱵᱮᱵᱚᱦᱟᱨᱮᱫ ᱜᱮᱭᱟ ᱤᱧᱦᱚᱸ ᱚᱱᱟ ᱪᱟᱨᱡᱟᱨ ᱠᱷᱟᱨᱟᱯ ᱮᱱ ᱛᱤᱧ ᱛᱟᱭᱚᱢ ᱟᱨᱚ ᱮᱴᱟᱜ ᱪᱟᱨᱡᱟᱨ ᱦᱟᱛᱟᱣ ᱠᱤᱫᱟᱹᱧ ᱚᱱᱟ ᱪᱟᱨᱡᱟᱨ ᱛᱮ ᱪᱟᱨᱡᱽ ᱮᱫ ᱛᱟᱦᱮᱱᱟᱹᱧ ᱚᱱᱟ ᱪᱟᱨᱡᱟᱨ ᱦᱚᱸ ᱚᱴᱳᱢᱮᱴᱤᱠ ᱤᱱᱠᱟᱹ ᱜᱮ ᱪᱟᱨᱡᱽ ᱪᱟᱨᱡᱽ ᱛᱮᱜᱮ ᱢᱤᱫ ᱫᱤᱱ ᱪᱟᱨᱡᱽ ᱨᱮ ᱞᱟᱜᱟᱣ ᱠᱤᱫᱟᱹᱧ ᱛᱳ ᱯᱚᱨᱮ ᱧᱮᱞ ᱮᱫᱟᱹᱧ ᱪᱟᱨᱡᱽ ᱵᱟᱝ ᱪᱟᱨᱡᱚᱜ ᱠᱟᱱᱟ ᱪᱟᱨᱡᱽ ᱢᱟᱱᱮ ᱪᱟᱨᱡᱽ ᱨᱮ ᱞᱟᱜᱟᱣ ᱮᱫᱟᱹᱧ ᱠᱤᱱᱛᱩ ᱩᱱᱨᱮ ᱧᱮᱞᱚᱜ ᱠᱟᱱᱟ ᱯᱚᱨᱮ ᱫᱚ ᱵᱟᱝ ᱵᱟᱭ ᱩᱫᱩᱜ ᱮᱫᱟ ᱡᱮ ᱪᱟᱨᱡᱚᱜ ᱠᱟᱱᱟ ᱢᱮᱱᱛᱮ ᱛᱳ ᱚᱱᱟ ᱪᱟᱨᱡᱟᱨ ᱦᱚᱸ ᱠᱷᱟᱨᱟᱯ ᱮᱱ ᱛᱤᱧᱟᱹ ᱛᱟᱨᱯᱚᱨ ᱤᱱᱟᱹ ᱠᱟᱛᱮᱫ ᱟᱨᱚ ᱢᱤᱫᱴᱮᱱ ᱪᱟᱨᱡᱟᱨ ᱦᱟᱛᱟᱣ ᱠᱤᱫᱟᱹᱧ ᱚᱱᱟᱛᱮ ᱱᱤᱛᱳᱜ ᱵᱷᱟᱹᱞᱤᱜᱮ ᱪᱟᱞᱟᱜ ᱠᱟᱱ ᱛᱤᱧᱟᱹ ᱛᱳ ᱪᱟᱨᱡᱟᱨ ᱫᱚ ᱚᱱᱮ ᱠᱷᱟᱨᱟᱯ ᱡᱤᱱᱤᱥ ᱠᱟᱱ ᱜᱮᱭᱟ ᱥᱚᱵ ᱥᱚᱢᱚᱭ ᱪᱟᱨᱡᱽ ᱨᱮ ᱞᱟᱜᱟᱣ ᱵᱟᱝ ᱵᱟᱝ ᱞᱟᱜᱟᱣ ᱦᱩᱭᱩᱜᱼᱟ ᱥᱚᱵ ᱥᱚᱢᱚᱭ ᱪᱟᱨᱡᱽ ᱨᱮ ᱵᱳᱨᱰ ᱨᱮ ᱞᱟᱜᱟᱣ ᱠᱟᱜ ᱠᱷᱟᱱ ᱠᱷᱟᱨᱟᱯᱚᱜᱼᱟ ᱦᱩᱰᱩᱨ ᱵᱤᱡᱽᱞᱤ ᱩᱱ ᱨᱮᱦᱚᱸ ᱚᱴᱮᱡ ᱜᱚᱫᱚᱜᱼᱟ ᱥᱤᱴᱤ ᱢᱤᱞ ᱥᱟᱰᱮᱭᱟ ᱡᱚᱠᱷᱚᱱ ᱦᱩᱰᱩᱨ ᱵᱤᱡᱽᱞᱤ ᱛᱚᱠᱷᱚᱱ ᱪᱟᱨᱡᱟᱨ ᱫᱚ ᱚᱯᱷ ᱠᱟᱜ ᱚᱪᱚᱜ ᱠᱟᱛᱮᱫ ᱚᱱᱟ ᱥᱩᱭᱤᱡ ᱫᱚ ᱚᱯᱷ ᱠᱟᱜ ᱦᱩᱭᱩᱜᱼᱟ ᱟᱨ ᱵᱟᱠᱷᱟᱱ ᱪᱟᱨᱡᱟᱨ ᱚᱴᱳᱢᱮᱴᱤᱠ ᱚᱴᱮᱡ ᱦᱩᱭ ᱫᱟᱲᱮᱭᱟᱜᱼᱟ ᱪᱟᱨᱡᱟᱨ ᱫᱚ ᱢᱤᱫ ᱫᱤᱠ ᱫᱤᱭᱮ ᱟᱹᱰᱤ ᱠᱷᱟᱨᱟᱯ ᱡᱤᱱᱤᱥ ᱠᱟᱱ ᱜᱮᱭᱟ